ᱜᱤᱫᱽᱨᱟᱹ ᱠᱷᱚᱱᱟᱜ ᱜᱮ ᱪᱷᱚᱵᱤ ᱟᱸᱠᱟᱣ ᱯᱨᱚᱛᱤ ᱤᱧᱟᱜ ᱫᱚ ᱟᱹᱰᱤ ᱥᱚᱠᱷ ᱛᱟᱦᱮᱸ ᱠᱟᱱᱟ ᱵᱳᱭ ᱨᱮ ᱡᱟᱦᱟᱸ ᱪᱷᱚᱵᱤ ᱛᱟᱦᱮᱱᱟ ᱯᱟᱲᱦᱟᱣ ᱥᱟᱶᱛᱮ ᱚᱱᱟ ᱪᱷᱚᱵᱤ ᱠᱚ ᱟᱸᱠᱟᱣ ᱤᱧ ᱪᱮᱥᱴᱟᱭᱟ ᱤᱱᱟᱹ ᱧᱮᱞ ᱠᱟᱛᱮᱫ ᱜᱚᱜᱚᱼᱵᱟᱵᱟ ᱛᱟᱹᱠᱤᱱ ᱫᱚ ᱪᱷᱚᱵᱤ ᱟᱸᱠᱟᱣ ᱞᱟᱹᱜᱤᱫ ᱢᱟᱪᱮᱛᱟᱱᱤ ᱠᱤᱱ ᱥᱟᱵ ᱟᱹᱫᱤᱧᱟ ᱟᱫᱚ ᱚᱸᱰᱮᱜᱮ ᱠᱚᱢᱯᱞᱤᱴ ᱠᱮᱫᱟ ᱤᱧᱟᱜ ᱪᱷᱚᱵᱤ ᱟᱸᱠᱟᱣ ᱨᱮᱱᱟᱜ ᱠᱳᱨᱥ ᱛᱟᱨᱯᱚᱨᱮ ᱤᱱᱟᱹ ᱠᱟᱛᱮᱫ ᱤᱧ ᱦᱚᱸ ᱢᱤᱫᱴᱟᱱ ᱢᱟᱪᱮᱛᱟᱱᱤᱧ ᱛᱮᱭᱟᱨᱱᱟ ᱪᱷᱚᱵᱤ ᱟᱸᱠᱟᱣ ᱨᱮᱱ ᱤᱧᱫᱚ ᱛᱚᱠᱷᱚᱱ ᱠᱷᱚᱱ ᱜᱮ ᱯᱟᱲᱟ ᱨᱮᱱ ᱜᱤᱫᱽᱨᱟᱹ ᱠᱚ ᱥᱮ ᱡᱟᱦᱟᱸᱭ ᱮᱴᱟᱜ ᱯᱟᱲᱟ ᱠᱷᱚᱱ ᱦᱚᱸ ᱤᱧ ᱴᱷᱮᱱ ᱠᱚ ᱪᱷᱚᱵᱤ ᱟᱸᱠᱟᱣ ᱞᱟᱹᱜᱤᱫ ᱠᱚ ᱟᱹᱜᱩ ᱠᱚᱣᱟ ᱟᱫᱚ ᱤᱧᱫᱚ ᱱᱤᱭᱟᱹ ᱥᱚᱢᱚᱭ ᱩᱱᱠᱩ ᱪᱮᱫ ᱞᱮᱠᱟᱛᱮ ᱠᱟᱹᱴᱤᱡ ᱜᱤᱫᱽᱨᱟᱹ ᱵᱷᱟᱹᱜᱤ ᱪᱷᱚᱵᱤ ᱠᱚ ᱟᱸᱠᱟᱣ ᱫᱟᱲᱮᱭᱟᱜᱼᱟ ᱚᱱᱟ ᱨᱮᱱᱟᱜ ᱤᱧ ᱪᱮᱫ ᱟᱠᱚᱣᱟ ᱯᱨᱚᱛᱷᱚᱢ ᱫᱚ ᱞᱮᱹᱴ ᱥᱟᱵ ᱠᱟᱛᱮᱫ ᱤᱧᱟᱜ ᱛᱤ ᱛᱮ ᱩᱱᱠᱩᱧ ᱟᱹᱪᱩᱨ ᱦᱚᱪᱚ ᱠᱚᱣᱟ ᱡᱮ ᱢᱟ ᱱᱤᱝᱠᱟᱛᱮ ᱟᱹᱪᱩᱨ ᱯᱮ ᱥᱮ ᱱᱚᱝᱠᱟ ᱠᱚ ᱟᱸᱠᱟᱣ ᱞᱮᱠᱷᱟᱱ ᱱᱤᱭᱟᱹ ᱫᱚ ᱵᱷᱟᱹᱜᱤ ᱧᱚᱜ ᱧᱮᱞᱚᱜᱼᱟ ᱱᱤᱝ ᱯᱨᱚᱛᱷᱚᱢ ᱫᱚ ᱚᱱᱠᱟ ᱠᱟᱛᱮᱫ ᱜᱤᱧ ᱪᱮᱫ ᱟᱠᱚᱣᱟ ᱩᱱᱠᱩᱣᱟᱜ ᱛᱤᱧ ᱟᱹᱪᱩᱨ ᱛᱟᱠᱚᱣᱟ ᱤᱧᱟᱹᱜ ᱡᱟᱦᱟᱸ ᱪᱷᱚᱵᱤ ᱟᱸᱠᱟᱣ ᱛᱟᱦᱮᱱᱟ ᱚᱱᱟ ᱪᱮᱛᱟᱱ ᱨᱮ ᱛᱟᱨᱯᱚᱨᱮ ᱡᱚᱠᱷᱚᱱ ᱟᱹᱪᱩᱨ ᱟᱹᱪᱩᱨ ᱛᱮᱠᱚ ᱛᱷᱚᱲᱟ ᱠᱚ ᱱᱤᱡᱮ ᱛᱮᱠᱚ ᱟᱸᱠᱟᱣ ᱫᱟᱲᱮᱭᱟᱜᱼᱟ ᱛᱟᱨᱯᱚᱨᱮ ᱨᱚᱝ ᱯᱮᱱᱥᱤᱞᱤᱧ ᱥᱟᱵ ᱟᱠᱚᱣᱟ ᱡᱮ ᱢᱟ ᱱᱤᱭᱟᱹ ᱜᱟᱨ ᱫᱚ ᱨᱚᱝ ᱯᱮᱱᱥᱤᱞ ᱛᱮ ᱟᱸᱠᱟᱣ ᱯᱮ ᱱᱤᱝᱠᱟ ᱠᱟᱛᱮᱫ ᱜᱮ ᱟᱨᱠᱤ ᱟᱹᱰᱤ ᱡᱚᱛᱱᱚ ᱥᱚᱦᱚᱠᱟᱨᱮ ᱤᱧᱦᱚᱸ ᱩᱱᱠᱩᱧ ᱥᱮᱬᱟᱣ ᱠᱚᱣᱟ ᱤᱧ ᱪᱮᱫ ᱞᱮᱠᱟ ᱟᱨᱠᱤ ᱢᱚᱱᱨᱮ ᱛᱟᱦᱮᱸ ᱠᱟᱱ ᱛᱤᱧᱟᱹ ᱛᱳ ᱚᱱᱟ ᱤᱧᱟᱜ ᱦᱚᱸ ᱯᱩᱨᱟᱹᱣᱮᱱ ᱛᱤᱧᱟᱹ